ᱟᱵᱚ ᱵᱷᱟᱨᱚᱛ ᱫᱤᱥᱚᱢ ᱨᱮᱭᱟᱜ ᱱᱟᱜᱟᱢ ᱫᱚ ᱟᱹᱰᱤᱜᱟᱱ ᱡᱟᱹᱛ ᱯᱟᱹᱨᱤᱥ ᱞᱟᱹᱭᱛᱮ ᱢᱮᱱᱟᱜ ᱛᱟᱵᱚᱱᱟ ᱟᱨ ᱱᱚᱣᱟ ᱫᱚ ᱨᱩᱯ ᱞᱮᱠᱟᱛᱮ ᱥᱮ ᱪᱤᱛᱟᱹᱨ ᱞᱮᱠᱟ ᱛᱮᱫᱚ ᱜᱟᱰᱟᱼᱢᱩᱰᱩ ᱱᱟᱹᱭᱼᱱᱟᱞᱟ ᱵᱤᱨᱼᱵᱩᱨᱩ ᱫᱟᱨᱮᱼᱱᱟᱹᱲᱤ ᱛᱮ ᱜᱟᱵᱟᱣᱟᱠᱟᱱ ᱱᱚᱣᱟ ᱪᱤᱛᱟᱹᱨ ᱫᱚ ᱢᱮᱱᱟᱜᱼᱟ ᱥᱮ ᱧᱟᱢᱟᱠᱟᱫᱟᱭ ᱟᱨ ᱟᱵᱚᱨᱮᱱ ᱜᱚᱨᱚᱵᱟᱱ ᱱᱟᱜᱟᱢᱤᱭᱟᱹ ᱠᱚ ᱥᱮ ᱜᱚᱡ ᱜᱩᱨᱩᱣᱟᱠᱟᱱ ᱟᱵᱚ ᱨᱮᱱ ᱯᱩᱨᱩᱫᱷᱩᱞ ᱠᱚ ᱯᱷᱩᱨᱜᱟᱹᱞ ᱟᱸᱫᱳᱲ ᱨᱮ ᱠᱩᱥᱤᱭᱟᱱ ᱞᱮᱠᱟᱛᱮ ᱥᱮ ᱞᱟᱹᱲᱦᱟᱹᱭᱟᱠᱟᱱ ᱟᱹᱭᱩᱨᱤᱭᱟᱹ ᱢᱚᱫᱽᱫᱷᱮ ᱨᱮ ᱛᱚ ᱦᱩᱭᱩᱜ ᱠᱟᱱᱟ ᱠᱚ ᱥᱤᱫᱩᱼᱠᱟᱹᱱᱩ ᱵᱤᱨᱥᱟ ᱢᱩᱱᱰᱟ ᱵᱟᱵᱟ ᱛᱤᱞᱠᱟᱹ ᱢᱟᱡᱷᱤ ᱟᱨ ᱱᱚᱛᱮ ᱥᱩᱵᱷᱟᱥ ᱪᱚᱱᱫᱨᱚ ᱵᱚᱥᱩ ᱟᱨᱚ ᱟᱭᱢᱟ ᱢᱮᱱᱟᱜ ᱠᱚᱣᱟ ᱩᱱᱠᱩ ᱢᱚᱫᱽᱫᱷᱮ ᱨᱮ ᱤᱧ ᱨᱮᱱ ᱠᱩᱥᱤᱭᱟᱱ ᱞᱮᱠᱟᱛᱮ ᱥᱮ ᱤᱧᱟᱹᱜ ᱩᱭᱦᱟᱹᱨ ᱞᱮᱠᱟᱛᱮ ᱵᱟᱵᱟ ᱛᱤᱞᱠᱟᱹ ᱢᱟᱡᱷᱤ ᱜᱤᱧ ᱠᱩᱥᱤᱭᱟᱭᱟ